ᱯᱚᱨᱚᱵᱽ ᱨᱮ ᱮᱱᱠᱷᱟᱱ ᱤᱧᱫᱚ ᱟᱞᱮ ᱚᱲᱟᱜ ᱨᱮ ᱤᱧᱜᱮ ᱡᱚᱢᱟᱜ ᱠᱚᱧ ᱛᱮᱭᱟᱨᱟ ᱥᱮᱧ ᱤᱥᱤᱱ ᱵᱟᱥᱟᱝᱼᱟ ᱛᱳ ᱤᱧᱫᱚ ᱥᱮᱛᱟᱜ ᱱᱟᱥᱛᱟ ᱵᱟᱠᱷᱨᱟ ᱡᱟᱦᱟᱸ ᱫᱚ ᱢᱚᱴᱚᱨ ᱟᱨ ᱵᱟᱫᱟᱢ ᱟᱹᱞᱩ ᱚᱱᱟ ᱜᱷᱩᱜᱽᱱᱤᱧ ᱵᱮᱱᱟᱣᱟ ᱟᱨ ᱵᱷᱩᱱᱤᱭᱟᱹᱧ ᱵᱮᱱᱟᱣᱟ ᱢᱮᱱᱠᱷᱟᱱ ᱞᱩᱪᱤ ᱠᱚᱧ ᱵᱷᱟᱡᱟᱭᱟ ᱚᱱᱟ ᱠᱚᱜᱮ ᱮᱢᱱᱤ ᱱᱟᱥᱛᱟ ᱫᱚᱧ ᱵᱮᱱᱟᱣᱟ ᱟᱨ ᱮᱢᱱᱤ ᱫᱚ ᱥᱚᱦᱚᱨᱟᱭ ᱮᱢᱟᱱ ᱠᱚᱨᱮᱫᱚ ᱥᱩᱱᱩᱢ ᱯᱤᱴᱷᱟᱹ ᱰᱩᱢᱵᱩᱜ ᱚᱱᱟ ᱠᱚᱦᱚᱸ ᱛᱟᱦᱮᱱ ᱜᱮᱭᱟ ᱟᱨ ᱫᱟᱠᱟ ᱩᱛᱩ ᱩᱛᱩ ᱫᱚ ᱵᱟᱨ ᱨᱚᱠᱚᱢᱟᱜ ᱛᱟᱦᱮᱱᱟ ᱚᱱᱠᱟ ᱡᱤᱞ ᱠᱷᱟᱱ ᱡᱤᱞ ᱦᱟᱹᱠᱩ ᱥᱚᱵᱽᱡᱤ ᱫᱟᱹᱞ ᱚᱱᱟᱠᱚᱧ ᱵᱮᱱᱟᱣᱟ ᱟᱨ ᱡᱟᱦᱟᱸ ᱫᱚ ᱫᱟᱠᱟ ᱤᱱᱟᱹ ᱠᱚ ᱠᱷᱚᱱ ᱟᱨ ᱡᱟᱦᱟᱱᱟᱜ ᱵᱟᱹᱲᱛᱤ ᱫᱚ ᱵᱟᱝ ᱤᱱᱟᱹ ᱠᱚᱜᱮᱧ ᱵᱮᱱᱟᱣᱟ ᱤᱱᱟᱹ ᱠᱚᱜᱮᱧ ᱤᱥᱤᱱ ᱵᱟᱥᱟᱝᱼᱟ ᱡᱤᱞ ᱩᱛᱩ ᱛᱟᱦᱮᱱ ᱠᱷᱟᱱ ᱦᱟᱹᱠᱩ ᱩᱛᱩ ᱡᱟᱦᱟᱸᱭ ᱫᱚ ᱦᱟᱠᱳ ᱵᱟᱠᱚ ᱡᱚᱢᱟ ᱛᱳ ᱡᱤᱞ ᱩᱛᱩ ᱛᱟᱦᱮᱱᱟ ᱦᱟᱹᱠᱩ ᱩᱛᱩ ᱛᱟᱦᱮᱱᱟ ᱫᱟᱹᱞ ᱛᱟᱦᱮᱱᱟ ᱥᱚᱵᱽᱡᱤ ᱛᱟᱦᱮᱱᱟ ᱮᱢᱱᱤ ᱱᱟᱥᱛᱟ ᱵᱟᱠᱷᱨᱟ ᱫᱚ ᱜᱷᱩᱜᱽᱱᱤ ᱵᱩᱱᱤᱭᱟᱹ ᱞᱩᱪᱤ ᱚᱱᱟ ᱠᱚᱜᱤᱧ ᱛᱮᱭᱟᱨᱟ